ᱟᱞᱮ ᱮᱨᱤᱭᱟ ᱨᱮ ᱟᱞᱮ ᱮᱨᱤᱭᱟ ᱨᱮ ᱡᱚᱛᱚ ᱠᱷᱚᱡ ᱵᱤᱥᱤ ᱵᱤᱥᱤ ᱜᱟᱛᱮᱜ ᱦᱩᱭ ᱵᱟᱲᱟᱜᱼᱟ ᱥᱮ ᱡᱚᱛᱚ ᱠᱷᱚᱡ ᱡᱟᱥᱛᱤ ᱜᱟᱛᱮᱜ ᱦᱩᱭ ᱵᱟᱲᱟᱜᱼᱟ ᱚᱱᱟ ᱫᱚ ᱦᱩᱭᱩᱜ ᱠᱟᱱᱟ ᱵᱚᱞ ᱠᱷᱮᱹᱞᱳᱰ ᱡᱮᱢᱚᱱ ᱠᱤ ᱴᱩᱨᱱᱟᱢᱮᱱᱴ ᱦᱚᱸ ᱡᱟᱹᱥᱛᱤ ᱵᱚᱞ ᱜᱟᱛᱤᱜᱼᱮ ᱠᱚᱨᱟᱣ ᱵᱟᱲᱟᱭᱟ ᱟᱨ ᱱᱚᱣᱟ ᱯᱚᱨᱮ ᱦᱚᱸ ᱟᱞᱮ ᱵᱟᱨᱦᱮ ᱡᱮᱢᱚᱱ ᱵᱟᱞᱩᱜᱷᱟᱴ ᱥᱮ ᱮᱴᱟᱜ ᱮᱴᱟᱜ ᱥᱟᱭᱤᱰ ᱵᱟ ᱮᱴᱟᱜ ᱮᱴᱟᱜ ᱡᱟᱭᱜᱟ ᱚᱱᱟ ᱥᱟᱭᱤᱰ ᱜᱚᱝᱜᱟᱨᱟᱢᱯᱩᱨ ᱵᱟᱞᱩᱜᱷᱟᱴ ᱤᱱᱟᱹ ᱠᱚ ᱥᱟᱭᱤᱰ ᱨᱮ ᱠᱷᱮᱞᱳᱰ ᱨᱮᱱᱟᱜ ᱯᱨᱚᱛᱤᱡᱳᱜᱤᱛᱟ ᱟᱹᱰᱤ ᱠᱚᱢᱟᱣ ᱜᱮᱭᱟ ᱪᱮᱫᱟᱜ ᱥᱮ ᱚᱱᱛᱮ ᱦᱚᱸ ᱜᱟᱛᱮᱜ ᱤᱱᱟᱹᱜ ᱵᱟᱝ ᱦᱩᱭ ᱵᱟᱲᱟᱜᱼᱟ ᱵᱚᱞ ᱜᱟᱛᱮᱜ ᱦᱚᱸ ᱵᱟᱠᱚ ᱜᱟᱛᱮ ᱵᱟᱲᱟᱜᱼᱟ ᱟᱨ ᱡᱟᱹᱥᱛᱤ ᱟᱨ ᱚᱱᱛᱮ ᱠᱷᱚᱡ ᱢᱚᱡᱽ ᱠᱟᱱᱟ ᱟᱞᱮ ᱥᱟᱭᱤᱰ ᱱᱚᱣᱟ ᱥᱟᱭᱤᱰ ᱨᱮ ᱵᱚᱞ ᱜᱟᱛᱮᱜ ᱡᱚᱛᱚ ᱠᱷᱚᱡ ᱢᱚᱡᱽ ᱦᱩᱭ ᱵᱟᱲᱟᱜᱼᱟ ᱟᱨ ᱵᱚᱞ ᱜᱟᱛᱮᱜ ᱵᱟᱫ ᱠᱚᱨᱮᱣ ᱠᱟᱵᱟᱰᱤ ᱵᱟ ᱠᱨᱤᱠᱮᱹᱴ ᱱᱚᱣᱟ ᱠᱚᱫᱚ ᱦᱩᱭ ᱵᱟᱲᱟᱜ ᱜᱮᱭᱟ ᱪᱮᱫᱟᱜ ᱥᱮ ᱱᱚᱣᱟ ᱠᱚᱫᱚ ᱥᱟᱶᱛᱟᱞ ᱵᱟᱫ ᱠᱟᱛᱮᱫ ᱮᱴᱟᱜ ᱡᱟᱹᱛᱤ ᱦᱚᱠᱚ ᱜᱟᱛᱮ ᱵᱟᱲᱟᱜ ᱜᱮᱭᱟ ᱠᱨᱤᱠᱮᱹᱴ ᱵᱟ ᱠᱟᱵᱟᱰᱤ ᱟᱨ ᱥᱟᱶᱛᱟᱞ ᱠᱚᱣᱟᱜ ᱡᱚᱛᱚ ᱠᱷᱚᱡ ᱢᱚᱡᱽ ᱜᱟᱛᱮᱜ ᱦᱩᱭᱩᱜ ᱠᱟᱱ ᱛᱟᱠᱚᱣᱟ ᱯᱷᱩᱴᱵᱚᱞ ᱪᱮᱫᱟᱜ ᱥᱮ ᱱᱚᱣᱟ ᱜᱮ ᱡᱟᱹᱥᱛᱤ ᱠᱚ ᱜᱟᱛᱮ ᱵᱟᱲᱟᱜᱼᱟ ᱟᱞᱮ ᱱᱚᱣᱟ ᱮᱨᱤᱭᱟ ᱨᱮᱫᱚ ᱟᱨ ᱛᱟᱨ ᱵᱟᱫ ᱠᱟᱛᱮᱫ ᱦᱚᱸ ᱜᱚᱝᱜᱟᱨᱟᱢᱯᱩᱨ ᱵᱟᱞᱩᱜᱷᱟᱴ ᱱᱚᱣᱟ ᱠᱚᱨᱮ ᱥᱟᱶᱛᱟᱞ ᱢᱮᱱᱟᱜ ᱠᱚ ᱨᱮᱦᱚᱸ ᱤᱱᱟᱹᱜ ᱯᱷᱩᱴᱵᱚᱞ ᱵᱟ ᱡᱟᱦᱟᱱᱟᱜ ᱜᱟᱛᱮᱜ ᱨᱮ ᱯᱨᱚᱛᱤᱡᱳᱜᱤᱛᱟ ᱵᱟᱠᱚ ᱮᱢ ᱫᱟᱲᱮᱭᱟᱜᱼᱟ ᱩᱱᱠᱩ ᱢᱚᱱᱚᱥᱠᱚ